ᱤᱧᱟᱹᱜ ᱴᱚᱴᱷᱟᱨᱮ ᱦᱩᱭ ᱟᱠᱟᱱᱟ ᱵᱟᱹᱲᱤᱡ ᱜᱷᱚᱴᱚᱱᱟ ᱡᱟᱦᱟᱸ ᱢᱤᱫ ᱵᱟᱹᱦᱩᱣᱟᱱ ᱠᱩᱲᱤ ᱟᱨ ᱰᱟᱺᱜᱩᱣᱟᱹ ᱠᱚᱲᱟ ᱨᱚᱯᱚᱲ ᱧᱟᱯᱟᱢ ᱨᱚᱯᱚᱲ ᱛᱮ ᱵᱟᱹᱲᱛᱤ ᱠᱮᱫᱼᱟ ᱠᱤᱱ ᱟᱨ ᱡᱟᱦᱟᱸ ᱵᱟᱹᱦᱩ ᱠᱩᱲᱤ ᱡᱟᱦᱟᱸᱭ ᱡᱟᱶᱟᱭ ᱩᱱᱤ ᱟᱹᱰᱤ ᱫᱤᱱ ᱫᱤᱱ ᱛᱮ ᱧᱟᱢ ᱠᱮᱫ ᱠᱤᱱᱟᱭ ᱨᱚᱯᱚᱲ ᱚᱠᱛᱮ ᱟᱨ ᱩᱱᱤ ᱵᱟᱵᱟ ᱦᱚᱲ ᱦᱚᱸ ᱢᱟᱹᱡᱷᱤ ᱵᱟᱵᱟ ᱴᱷᱮᱱᱮ ᱞᱟᱹᱞᱤᱥ ᱠᱮᱫᱟ ᱢᱟᱹᱡᱷᱤ ᱵᱟᱵᱟ ᱟᱹᱛᱩ ᱦᱚᱲᱮ ᱟᱠᱚᱣᱟᱜ ᱟᱨ ᱫᱩᱯᱲᱩᱵ ᱠᱟᱛᱮᱫ ᱜᱟᱯᱟᱞᱢᱟᱨᱟᱣ ᱠᱮᱫᱟ ᱠᱚ ᱚᱱᱟ ᱢᱟ ᱟᱹᱰᱤ ᱵᱟᱹᱲᱤᱡ ᱜᱷᱚᱴᱚᱱ ᱡᱟᱦᱟᱸᱴᱷᱮᱱ ᱵᱚᱱ ᱯᱟᱲᱟᱜᱼᱟ ᱵᱟᱹᱦᱩ ᱠᱩᱲᱤ ᱟᱫᱚ ᱟᱵᱚᱣᱟᱜ ᱥᱟᱱᱛᱷᱟᱞ ᱥᱮ ᱢᱟᱹᱡᱷᱤ ᱤᱭᱟᱹᱛᱮ ᱵᱤᱪᱟᱹᱨ ᱫᱚ ᱱᱤᱝᱠᱟᱹ ᱦᱩᱭᱱᱟ ᱡᱟᱦᱟᱸᱭ ᱵᱟᱹᱦᱩᱣᱟᱱ ᱠᱩᱲᱤ ᱰᱟᱺᱜᱩᱣᱟᱹ ᱠᱚᱲᱟ ᱥᱟᱞᱟᱜ ᱨᱚᱲᱮᱫ ᱛᱟᱦᱮᱱ ᱩᱱᱠᱤᱱ ᱫᱚ ᱰᱟᱺᱜᱩᱣᱟᱹ ᱠᱚᱲᱟ ᱩᱱᱤ ᱵᱟᱹᱦᱩ ᱠᱩᱲᱤ ᱤᱫᱤ ᱠᱟᱛᱮᱫ ᱥᱮ ᱩᱱᱤ ᱫᱚᱦᱚ ᱠᱚ ᱢᱮᱛᱟ ᱫᱮᱭᱟ ᱟᱨ ᱡᱟᱦᱟᱸᱭ ᱩᱱᱤ ᱵᱟᱹᱦᱩ ᱠᱩᱲᱤ ᱡᱟᱶᱟᱭᱮ ᱛᱟᱦᱮᱸ ᱠᱟᱱᱟ ᱩᱱᱤ ᱵᱟᱯᱞᱟ ᱟᱹᱜᱩ ᱠᱟᱛᱮᱫ ᱡᱟᱦᱟᱸ ᱛᱤᱱᱟᱹᱜ ᱟᱭᱟᱜ ᱧᱮᱞ ᱧᱮᱯᱮᱞ ᱠᱷᱚᱱᱟᱜ ᱦᱚᱨᱚᱜ ᱪᱤᱱ ᱡᱚᱢᱼᱧᱩ ᱠᱷᱚᱱᱟᱜ ᱡᱟᱦᱟᱸ ᱛᱤᱱᱟᱹᱜ ᱠᱷᱚᱨᱪᱟ ᱚᱱᱟᱠᱚ ᱡᱚᱛᱚ ᱵᱤᱪᱟᱹᱨ ᱟᱪᱟᱨ ᱠᱟᱛᱮᱫ ᱰᱟᱺᱜᱩᱣᱟᱹ ᱠᱚᱲᱟ ᱠᱚ ᱡᱩᱨᱤᱢᱟᱱᱟ ᱠᱮᱫᱮᱭᱟ ᱟᱨ ᱩᱱᱤ ᱵᱟᱹᱦᱩ ᱠᱩᱲᱤ ᱫᱚ ᱟᱡ ᱜᱮ ᱫᱚᱦᱚ ᱠᱮᱫᱮᱭᱟᱭ